ᱥᱤᱧ ᱫᱚ ᱛᱤᱨᱞᱟ ᱠᱚᱣᱟᱜ ᱠᱟ ᱢᱤ ᱠᱟᱱ ᱨᱮᱦᱚᱸ ᱠᱚᱲᱟ ᱜᱤᱫᱽᱨᱟᱹ ᱠᱚ ᱤᱥᱤᱱ ᱜᱮᱭᱟ ᱟᱞᱮ ᱚᱲᱟᱜ ᱨᱮ ᱠᱚᱲᱟ ᱜᱤᱫᱽᱨᱟᱹ ᱦᱚᱸ ᱤᱥᱤᱱ ᱫᱚᱠᱚ ᱜᱚᱲᱚᱭ ᱜᱮᱭᱟ